ᱦᱮᱞᱳ ᱦᱮᱸ ᱦᱮᱸ ᱤᱧ ᱢᱟᱱᱠᱚᱨ ᱦᱚᱥᱯᱤᱴᱟᱞ ᱨᱮᱱ ᱰᱟᱠᱛᱟᱨ ᱵᱟᱹᱵᱩᱧ ᱞᱟᱹᱭᱫᱟ ᱞᱟᱹᱭ ᱢᱮ ᱦᱮᱸ ᱟᱞᱮᱫᱚ ᱱᱤᱭᱟᱹᱫᱚ ᱥᱚᱨᱠᱟᱨᱤ ᱦᱚᱥᱯᱤᱴᱟᱞ ᱠᱟᱱᱟ ᱛᱚ ᱜᱨᱟᱢᱤᱱ ᱮᱞᱟᱠᱟ ᱨᱮᱱᱟᱜ ᱦᱚᱥᱯᱤᱴᱟᱞ ᱠᱟᱱᱟ ᱛᱚ ᱟᱹᱰᱤ ᱢᱟᱹᱨᱤᱭᱟᱜ ᱟᱡᱟᱨ ᱫᱚ ᱵᱟᱝᱞᱮ ᱪᱤᱠᱤᱛᱥᱟ ᱠᱚ ᱨᱮᱦᱚᱸ ᱯᱨᱟᱛᱷᱚᱢᱤᱠ ᱪᱤᱠᱤᱛᱥᱟ ᱫᱚᱞᱮ ᱮᱢᱟᱠᱚ ᱜᱮᱭᱟ ᱡᱮᱢᱚᱱ ᱫᱷᱚᱨᱚ ᱨᱩᱭᱟᱹ ᱦᱟᱹᱥᱩ ᱡᱮᱢᱱᱤ ᱞᱟᱡ ᱦᱟᱹᱥᱩ ᱵᱚᱦᱚᱜ ᱦᱟᱹᱥᱩ ᱛᱟᱯᱚᱨ ᱢᱟᱱᱫᱟ ᱡᱚᱨ ᱫᱟᱜ ᱥᱮᱜ ᱧᱟᱢᱠᱚ ᱱᱤᱭᱚᱠᱚ ᱪᱤᱠᱤᱛᱥᱟ ᱠᱚᱞᱮ ᱮᱢᱟ ᱠᱚᱣᱟ ᱟᱨᱦᱚᱸ ᱫᱷᱚᱨᱚ ᱡᱟᱦᱟᱸᱭ ᱮ ᱵᱟᱡᱟᱣ ᱠᱟᱱᱟ ᱥᱮ ᱨᱩᱭᱟᱹ ᱤᱭᱟᱹ ᱮᱠᱥᱤᱰᱮᱱᱴ ᱛᱮ ᱡᱟᱦᱟᱞᱮᱠᱟᱣ ᱠᱟᱱᱟᱭ ᱵᱮᱱᱰᱮᱡ ᱱᱚᱜᱼᱚᱭ ᱱᱚᱣᱟ ᱠᱚᱞᱮ ᱮᱢᱟ ᱠᱚᱣᱟ ᱟᱨᱚ ᱤᱱᱡᱮᱠᱥᱟᱱ ᱠᱚ ᱦᱚᱸᱞᱮ ᱮᱢᱟ ᱠᱚᱣᱟ ᱡᱮᱢᱱᱤ ᱴᱤᱴᱮᱱᱟᱥ ᱠᱚᱨᱮᱱᱟᱜ ᱢᱚᱴᱟ ᱢᱩᱴᱤ ᱯᱨᱟᱛᱷᱚᱢᱤᱠ ᱥᱛᱚᱨ ᱨᱮᱱᱟᱜ ᱫᱚ ᱡᱷᱚᱛᱚ ᱞᱮᱠᱟᱱ ᱪᱤᱠᱤᱛᱥᱟ ᱜᱮᱞᱮ ᱮᱢᱟᱠᱚ ᱜᱮᱭᱟ ᱮᱢ ᱫᱚ ᱮᱢᱵᱩᱞᱮᱱᱥ ᱠᱚᱨᱮᱱᱟᱜ ᱦᱚᱸ ᱥᱟᱨᱵᱷᱤᱥ ᱫᱚ ᱢᱮᱱᱟᱜ ᱛᱟᱞᱮ ᱜᱮᱭᱟ ᱠᱷᱩᱵ ᱡᱟᱹᱥᱛᱤ ᱵᱟᱹᱱᱩᱜ ᱨᱮᱦᱚᱸ ᱚᱸᱵᱮ ᱢᱮᱱᱟᱜ ᱜᱮᱭᱟ ᱟᱨᱚ ᱰᱮᱞᱤᱵᱷᱟᱨᱤ ᱠᱚᱨᱮ ᱦᱚ ᱦᱩᱭᱩᱜ ᱜᱮᱭᱟ ᱟᱫᱚ ᱚᱠᱟ ᱞᱮᱠᱟᱱ ᱪᱤᱠᱤᱛᱥᱟ ᱠᱷᱚᱡᱚᱜ ᱠᱟᱱᱟᱢ ᱟᱢᱫᱚ ᱦᱮᱸ ᱛᱤᱱᱟᱹᱜ ᱫᱤᱱ ᱠᱷᱚᱱ ᱦᱟᱹᱥᱩᱭᱮᱜ ᱢᱮᱭᱟ ᱟᱪᱪᱷᱟ ᱵᱟᱨ ᱪᱟᱸᱫᱚ ᱠᱤ ᱵᱟᱨ ᱪᱟᱸᱫᱚ ᱫᱩᱨᱤᱭᱟᱹ ᱠᱤ ᱮᱴᱟᱜ ᱴᱷᱮᱱ ᱡᱟᱦᱟᱸ ᱨᱮ ᱨᱟᱱᱮᱢ ᱡᱚᱢ ᱞᱮᱫᱟ ᱟᱪᱪᱷᱟᱼᱟᱪᱪᱷᱟ

ᱟᱪᱪᱷᱟ ᱚᱱᱟᱫᱚ ᱦᱟᱸᱜ ᱧᱮᱞ ᱛᱟᱭᱚᱢ ᱜᱮᱧ ᱵᱩᱡᱷᱟᱹᱣᱟ ᱪᱮᱫᱞᱮᱠᱟᱱ ᱥᱚᱢᱚᱥᱟ ᱠᱟᱱ ᱛᱟᱢᱟ ᱟᱹᱰᱤ ᱟᱸᱴ ᱜᱮᱠᱤ ᱦᱟᱹᱥᱩᱞᱮᱡ ᱢᱮᱭᱟ ᱛᱟᱦᱚᱞᱮ ᱦᱟᱸᱜ ᱚᱱᱟᱫᱚ ᱧᱮᱞᱚᱜ ᱠᱟᱱᱟ ᱯᱨᱮᱥᱠᱨᱤᱯᱥᱟᱱᱮᱢ ᱟᱹᱜᱩ ᱛᱚᱨᱟᱭᱟ ᱞᱟᱦᱟᱛᱮ ᱡᱟᱦᱟᱸ ᱨᱟᱱ ᱠᱚ ᱟᱢᱮᱢ ᱡᱚᱢᱟ ᱠᱟᱫᱟ ᱚᱱᱟᱠᱚ ᱟᱜᱮ ᱧᱮᱞ ᱦᱩᱭᱩᱜ ᱛᱤᱧᱟ ᱛᱟᱨᱯᱚᱨ ᱚᱱᱟᱠᱚ ᱨᱟᱱ ᱧᱮᱞ ᱠᱟᱛᱮᱫ ᱛᱚᱵᱮ ᱟᱱᱤᱧ ᱵᱩᱡᱷᱟᱹᱣ ᱧᱟᱢᱟ ᱡᱮ ᱪᱮᱛᱞᱮᱠᱟᱱ ᱨᱟᱱ ᱠᱚ ᱮᱢᱟᱠᱟᱜ ᱢᱮᱭᱟ ᱥᱮ ᱪᱮᱞᱮᱠᱟᱱ ᱞᱟᱡ ᱦᱟᱹᱥᱩ ᱠᱟᱱ ᱛᱟᱢᱟ ᱡᱟᱹᱱᱤᱡ ᱩᱱᱠᱩ ᱰᱟᱠᱛᱟᱨ ᱴᱷᱤᱠ ᱴᱷᱟᱠ ᱵᱟᱠᱟᱹ ᱪᱤᱠᱤᱛᱥᱟᱣ ᱠᱟᱜ ᱢᱮᱭᱟ ᱚᱱᱟᱛᱮ ᱱᱤᱭᱟᱹ ᱨᱩᱭᱟᱹ ᱦᱟᱹᱥᱩ ᱫᱚ ᱵᱟᱝ ᱪᱟᱵᱟᱣ ᱠᱟᱱ ᱛᱟᱢᱟ ᱛᱚᱵᱮ ᱤᱧ ᱢᱚᱱᱮᱤᱧ ᱡᱮ ᱤᱧ ᱴᱷᱮᱱᱮᱢ ᱦᱮᱡ ᱞᱮᱱᱠᱷᱟᱱ ᱤᱧ ᱵᱷᱟᱜᱮ ᱴᱷᱤᱠ ᱴᱷᱟᱠᱤᱧ ᱪᱤᱠᱤᱛᱥᱟ ᱢᱮᱭᱟ ᱟᱨ ᱤᱧᱴᱷᱮᱱ ᱨᱟᱱ ᱡᱚᱢ ᱠᱟᱛᱮᱱ ᱦᱚ ᱡᱩᱫᱤ ᱵᱟᱝ ᱪᱟᱵᱟᱜ ᱛᱟᱢᱟ ᱱᱤᱭᱟᱹ ᱵᱟᱨ ᱦᱟᱯᱛᱟ ᱜᱟᱱ ᱨᱟᱱ ᱡᱚᱢᱞᱮᱢ ᱛᱟᱨᱯᱚᱨ ᱦᱚᱸ ᱡᱚᱫᱤ ᱵᱟᱝ ᱪᱟᱵᱟᱜ ᱛᱟᱢᱟ ᱛᱟᱦᱚᱞᱮ ᱟᱞᱮᱨᱮᱱ ᱢᱟᱨᱟᱝ ᱰᱟᱠᱛᱟᱨ ᱵᱚᱨᱰᱷᱚᱢᱟᱱᱨᱮ ᱢᱮᱱᱟᱭᱟ ᱩᱱᱤᱴᱷᱮᱱ ᱦᱟᱸᱜ ᱤᱧ ᱨᱮᱯᱷᱟᱨ ᱢᱮᱭᱟ ᱟᱨᱚ ᱚᱱᱟ ᱛᱟᱭᱚᱢ ᱦᱚ ᱡᱚᱫᱤ ᱥᱮᱨᱚᱠᱚᱢ ᱡᱟᱦᱟᱱᱟᱜ ᱵᱟᱝ ᱦᱩᱭᱩᱜ ᱠᱷᱟᱱ ᱛᱟᱦᱚᱞᱮ ᱧᱮᱞ ᱦᱩᱭᱩᱜᱼᱟ ᱞᱟᱡ ᱠᱚᱨᱮᱱᱟᱜ ᱯᱷᱚᱴᱚ ᱠᱚ ᱠᱚᱨᱟᱣ ᱦᱩᱭᱩᱜ ᱛᱟᱢᱟ ᱵᱟᱨᱦᱮ ᱠᱷᱚᱱ ᱚᱱᱟᱠᱚ ᱨᱤᱯᱳᱨᱴ ᱦᱟᱸᱜ ᱤᱧ ᱩᱫᱩᱜ ᱤᱧ ᱢᱮ ᱧᱮᱫᱤᱧ ᱦᱟᱸᱜ ᱪᱮᱛᱞᱮᱠᱟ ᱦᱩᱭᱩᱜ ᱠᱟᱱᱟ ᱟᱵᱟᱨ ᱟᱭᱢᱟ ᱟᱭᱢᱟ ᱯᱮᱥᱮᱱᱴ ᱱᱚᱠᱟ ᱦᱚᱞᱮ ᱧᱮᱞᱠᱟᱜ ᱠᱚᱭᱟ ᱡᱮ ᱞᱟᱡ ᱦᱟᱹᱥᱩ ᱦᱩᱭᱟᱫ ᱠᱚᱭᱟ ᱟᱨ ᱩᱱᱠᱩ ᱠᱤᱰᱱᱤᱨᱮ ᱯᱟᱛᱷᱚᱨ ᱠᱚ ᱦᱩᱭ ᱠᱚ ᱠᱟᱱᱟ ᱛᱚ ᱠᱤᱰᱱᱤ ᱨᱮ ᱯᱟᱛᱷᱚᱨ ᱦᱩᱭ ᱠᱟᱱᱟ ᱨᱟᱱ ᱡᱚᱢ ᱛᱮᱫᱚ ᱡᱟᱦᱟᱸ ᱫᱚ ᱯᱟᱹᱦᱤᱞ ᱯᱟᱹᱦᱤᱞ ᱫᱚ ᱵᱟᱝ ᱪᱟᱵᱟᱜ ᱡᱩᱫᱤ ᱟᱭᱢᱟ ᱫᱤᱱ ᱦᱩᱭ ᱠᱚᱜ ᱠᱷᱟᱱ ᱫᱚ ᱚᱱᱟᱫᱚ ᱟᱵᱟᱨ ᱚᱯᱟᱨᱮᱥᱚᱱ ᱠᱚᱨᱟᱣ ᱦᱩᱭᱩᱜᱼᱟ ᱛᱚ ᱥᱮᱨᱚᱠᱚᱢ ᱡᱩᱫᱤ ᱡᱟᱦᱟᱱᱟᱜ ᱥᱚᱢᱚᱥᱥᱟ ᱠᱟᱱ ᱛᱟᱢ ᱠᱷᱟᱱ ᱫᱚ ᱛᱟᱦᱚᱞᱮ ᱧᱮᱞᱚᱜᱼᱟ ᱦᱟᱸᱜ ᱯᱷᱚᱴᱚᱨᱮ ᱡᱚᱫᱤ ᱨᱟᱠᱟᱵᱚᱜ ᱠᱟᱱ ᱠᱷᱟᱱ ᱛᱟᱦᱚᱞᱮ ᱫᱚ ᱠᱤᱱᱛᱩ ᱟᱢᱫᱚ ᱟ ᱚᱯᱟᱨᱮᱥᱚᱱ ᱠᱚᱨᱟᱣ ᱦᱩᱭᱩᱜ ᱛᱟᱢᱟ ᱚᱱᱟᱫᱚ ᱟᱨ ᱞᱟᱹᱴᱩ ᱚᱯᱟᱨᱮᱥᱚᱱ ᱱᱤᱭᱚ ᱜᱨᱟᱢ ᱦᱚᱥᱯᱤᱴᱟᱞ ᱨᱮᱫᱚ ᱵᱟᱝ ᱦᱩᱭᱩᱜ ᱜᱮᱭᱟ ᱚᱱᱟ ᱚᱯᱟᱨᱮᱥᱚᱱ ᱞᱟᱹᱜᱤᱫ ᱫᱚ ᱟᱢ ᱫᱚ ᱤᱧᱫᱚᱹᱧ ᱢᱮᱛᱟᱢᱟ ᱚᱱᱟ ᱠᱳᱞᱠᱟᱛᱟ ᱥᱚᱦᱚᱨ ᱵᱟᱡᱟᱨ ᱥᱮᱱᱜᱮᱢ ᱪᱟᱞᱟᱣ ᱞᱮᱱᱠᱷᱟᱱ ᱫᱚ ᱵᱷᱟᱜᱮ ᱦᱩᱭᱩᱜᱼᱟ ᱦᱮ ᱱᱚᱭ ᱠᱤᱰᱱᱤ ᱨᱮᱱᱟᱜ ᱯᱟᱛᱷᱚᱨ ᱚᱯᱟᱨᱮᱥᱚᱱ ᱛᱮᱫᱚ ᱢᱚᱴᱟ ᱴᱟᱠᱟ ᱜᱮ ᱠᱷᱚᱨᱪᱟ ᱫᱚ ᱠᱷᱚᱨᱪᱟᱜ ᱜᱮᱭᱟ ᱦᱟᱸᱜ ᱛᱚᱵᱮ ᱯᱟᱞᱮᱱ ᱠᱷᱩᱵ ᱮᱠᱴᱟ ᱠᱷᱩᱵ ᱮᱠᱴᱟ ᱮᱴᱠᱮᱴᱚᱬᱮ ᱨᱮᱫᱚ ᱵᱟᱢ ᱯᱟᱲᱟᱜᱼᱟ ᱡᱟᱹᱱᱤᱡ ᱪᱮᱫᱟᱜ ᱥᱮ ᱱᱮᱛᱟᱨ ᱫᱚ ᱵᱷᱟᱨᱚᱛ ᱥᱚᱨᱠᱟᱨ ᱥᱮ ᱯᱟᱪᱷᱤᱢ ᱵᱟᱝᱜᱚ ᱥᱚᱨᱠᱟᱨ ᱥᱟᱥᱛᱷᱚ ᱥᱟᱛᱷᱤ ᱠᱟᱲ ᱫᱟᱨᱟᱭᱛᱮ ᱟᱭᱢᱟ ᱦᱚᱲᱜᱮ ᱪᱤᱠᱤᱛᱥᱟ ᱨᱮᱱᱟᱝ ᱥᱩᱡᱟᱹᱜ ᱥᱩᱵᱤᱵᱷᱟ ᱮᱢᱟᱠᱚ ᱠᱟᱱᱟ ᱛᱚ ᱟᱢ ᱡᱚᱫᱤ ᱠᱟᱹᱣᱰᱤ ᱛᱮ ᱵᱟᱢ ᱠᱩᱞᱟᱹᱜ ᱠᱟᱱ ᱠᱷᱟᱱ ᱛᱟᱦᱚᱞᱮ ᱠᱟᱨᱰ ᱢᱟᱫᱽᱫᱷᱚᱢᱛᱮ ᱦᱚᱢ ᱪᱤᱠᱤᱛᱥᱟ ᱫᱟᱲᱮᱭᱟᱜ ᱛᱚᱵᱮ ᱚᱱᱟ ᱞᱟᱦᱟᱨᱮ ᱟᱢ ᱧᱮᱞ ᱦᱩᱭᱩᱜ ᱛᱟᱢᱟ ᱚᱠᱟ ᱚᱠᱟ ᱦᱚᱥᱯᱤᱴᱟᱞᱨᱮ ᱚᱱᱟ ᱠᱟᱨᱰ ᱨᱮᱭᱟᱜ ᱵᱮᱵᱚᱥᱛᱷᱟ ᱠᱚ ᱪᱟ ᱞᱩ ᱟᱠᱟᱫᱟ ᱛᱚᱵᱮ ᱟᱹᱱᱤᱡᱜᱮ ᱟᱢ ᱚᱱᱟ ᱦᱚᱥᱯᱤᱴᱟᱞ ᱨᱮ ᱪᱟᱞᱟᱣ ᱠᱟᱛᱮ ᱠᱟᱨᱰ ᱢᱟᱫᱽᱫᱷᱚᱢᱛᱮᱢ ᱪᱤᱠᱤᱛᱥᱟ ᱫᱟᱹᱨᱤᱭᱟᱜ ᱟᱪᱪᱷᱟ ᱦᱟᱸᱜ ᱚᱱᱟᱫᱚ ᱛᱟᱭᱚᱢᱛᱮ ᱧᱮᱞᱚᱜ ᱠᱟᱱᱟ ᱦᱟᱸᱜ ᱟᱜᱮ ᱟᱢ ᱤᱧᱥᱮᱱ ᱫᱮᱠᱷᱟᱜ ᱢᱮ ᱜᱟᱯᱟ ᱢᱮᱭᱟᱝ ᱢᱚᱫᱽᱫᱷᱮᱨᱮ ᱫᱮᱠᱷᱟᱜ ᱢᱮ ᱤᱧ ᱵᱟᱨᱚᱴᱟ ᱠᱷᱚᱱ ᱟᱭᱩᱵ ᱪᱷᱚᱴᱟ ᱫᱷᱟᱹᱵᱤᱡ ᱤᱧ ᱫᱩᱲᱩᱵ ᱜᱮᱭᱟ ᱢᱟᱱᱠᱚᱨ ᱦᱚᱥᱯᱤᱴᱟᱞ ᱨᱮᱜᱮ ᱟᱢ ᱤᱧ ᱥᱟᱶ ᱫᱮᱠᱷᱟᱜ ᱢᱮ ᱦᱟᱸᱜ ᱤᱧᱤᱧ ᱧᱮᱞᱫᱟ ᱦᱟᱸᱜ ᱱᱤᱭᱟᱹ ᱨᱟᱱ ᱡᱚᱢᱞᱮᱢ ᱢᱤᱫ ᱵᱟᱨ ᱦᱟᱯᱛᱟ ᱚᱱᱟ ᱛᱟᱭᱚᱢ ᱧᱮᱞᱚᱜ ᱠᱟᱱᱟ ᱪᱮᱛᱤᱧ ᱪᱮᱠᱟᱭᱫᱟ ᱥᱮᱨᱚᱠᱚᱢ ᱦᱩᱭᱩᱜᱠᱟᱱ ᱦᱟᱸᱜ ᱞᱟᱹᱴᱷᱩ ᱰᱟᱠᱛᱟᱨ ᱴᱷᱮᱱᱤᱧ ᱨᱮᱯᱷᱟᱨ ᱢᱮᱭᱟ ᱴᱷᱤᱠ ᱜᱮᱭᱟ ᱦᱮᱸ ᱦᱮᱸ ᱴᱷᱤᱠ ᱦᱤᱡᱩᱜ ᱢᱮᱦᱟᱸᱜ ᱜᱟᱯᱟ